ᱥᱮᱨᱮᱧ ᱠᱟᱹᱨᱤᱜᱚᱞ ᱡᱟᱦᱟᱸᱜᱮ ᱫᱤᱥᱚᱢ ᱨᱮ ᱢᱮᱱᱟᱜ ᱠᱚᱣᱟ ᱟᱫᱚ ᱩᱱᱠᱩ ᱠᱷᱚᱱᱟᱜ ᱟᱞᱮ ᱥᱩᱨ ᱨᱮ ᱥᱟᱭᱵᱟ ᱥᱩᱥᱤᱞ ᱠᱩᱢᱟᱨ ᱦᱟᱸᱥᱫᱟ ᱟᱨ ᱡᱷᱟᱲᱠᱷᱚᱸᱰ ᱨᱤᱱᱤᱡ ᱡᱟᱦᱟᱸᱭ ᱪᱮ ᱥᱤᱢᱮᱞ ᱴᱩᱠᱩ ᱱᱩᱠᱩ ᱜᱮ ᱩᱱᱫᱤᱱ ᱫᱚ ᱥᱮᱨᱮᱧ ᱠᱚ ᱯᱟᱥᱱᱟᱣ ᱛᱟᱦᱮᱱ ᱨᱩ ᱚᱨᱚᱝ ᱥᱟᱶᱛᱮ ᱢᱮᱱᱠᱷᱟᱱ ᱱᱮᱛᱟᱨ ᱫᱚ ᱟᱹᱰᱤ ᱟᱹᱰᱤ ᱡᱟᱭᱜᱟᱨᱮᱱ ᱯᱨᱟᱭ ᱡᱚᱛᱚ ᱟᱛᱳ ᱠᱷᱚᱱ ᱜᱮ ᱥᱮᱨᱮᱧ ᱥᱤᱠᱟᱹᱨᱤᱭᱟᱹ ᱥᱮᱨᱮᱧ ᱠᱟᱹᱨᱤᱜᱚᱞ ᱠᱚ ᱵᱮᱱᱟᱣ ᱮᱱᱟ ᱱᱚᱣᱟ ᱫᱚ ᱱᱟᱦᱟᱜ ᱡᱩᱜᱽ ᱞᱮᱠᱟᱛᱮ ᱱᱟᱦᱟᱜ ᱠᱚ ᱥᱮᱨᱮᱧᱮᱫᱼᱟ ᱚᱠᱟ ᱥᱮᱨᱮᱧ ᱫᱚᱢ ᱠᱩᱥᱤᱭᱟᱜᱼᱟ ᱟᱨ ᱚᱠᱟ ᱫᱚ ᱵᱟᱢ ᱠᱩᱥᱤᱭᱟᱜᱼᱟ ᱥᱮᱨᱮᱧ ᱨᱮᱱᱟᱜ ᱨᱟᱹᱲ ᱫᱷᱟᱹᱲ ᱥᱩᱛᱩᱨ ᱢᱮᱱᱟᱜᱼᱟ ᱫᱷᱟᱹᱲ ᱥᱩᱛᱩᱨ ᱤᱫᱤ ᱠᱟᱛᱮᱢ ᱥᱮᱨᱮᱧ ᱞᱮᱠᱷᱟᱱ ᱥᱮᱨᱮᱧ ᱟᱹᱰᱤ ᱱᱟᱯᱟᱭ ᱟᱸᱡᱚᱢᱚᱜᱼᱟ ᱥᱮᱨᱮᱧ ᱥᱤᱠᱟᱹᱨᱤᱭᱟᱹ ᱠᱚᱫᱚ ᱥᱮᱨᱮᱧ ᱨᱮᱱᱟᱜ ᱨᱟᱹᱲ ᱟᱨ ᱵᱟᱝᱢᱟ ᱫᱷᱟᱹᱲ ᱥᱩᱛᱩᱨ ᱤᱫᱤ ᱠᱟᱛᱮᱫ ᱠᱚ ᱥᱮᱨᱮᱧᱟ ᱚᱱᱟᱛᱮ ᱩᱱᱠᱩᱣᱟᱜ ᱥᱮᱨᱮᱧ ᱫᱚ ᱟᱹᱰᱤ ᱱᱟᱯᱟᱭ ᱟᱸᱡᱚᱢᱚᱜᱼᱟ ᱟᱫᱚ ᱩᱱᱠᱩ ᱢᱟᱨᱮ ᱥᱮᱨᱮᱧ ᱥᱤᱠᱟᱹᱨᱤᱭᱟᱹ ᱴᱷᱮᱱ ᱠᱷᱚᱱ ᱜᱮ ᱱᱟᱦᱟᱜ ᱡᱩᱜᱽ ᱨᱮᱱ ᱠᱚᱲᱟ ᱠᱚ ᱠᱩᱲᱤ ᱠᱚ ᱡᱟᱦᱟᱸ ᱠᱚ ᱥᱮᱨᱮᱧᱟ ᱚᱸᱰᱮ ᱠᱷᱚᱱ ᱜᱮ ᱧᱮᱞ ᱪᱮᱫ ᱠᱟᱛᱮᱫ ᱟᱨ ᱵᱟᱝᱢᱟ ᱟᱸᱡᱚᱢ ᱪᱮᱫ ᱠᱟᱛᱮᱫ ᱩᱱᱠᱩ ᱦᱚᱸ ᱱᱮᱛᱟᱨ ᱫᱚᱠᱚ ᱥᱮᱨᱮᱧᱮᱫᱼᱟ ᱛᱚᱵᱮ ᱟᱵᱚ ᱦᱚᱸ ᱚᱱᱟ ᱵᱚᱱ ᱪᱮᱥᱴᱟ ᱞᱮᱠᱷᱟᱱ ᱟᱵᱚ ᱦᱚᱸᱵᱚᱱ ᱥᱮᱨᱮᱧ ᱫᱟᱲᱮᱭᱟᱜ ᱜᱮᱭᱟ